ᱜᱚᱝᱠᱮ ᱤᱧ ᱫᱚ ᱞᱩᱠᱷᱤ ᱨᱟᱱᱤᱧ ᱞᱟᱹᱭ ᱮᱫᱟ ᱞᱟᱹᱭᱮᱫᱟᱹᱧ ᱜᱚᱝᱠᱮ ᱛᱤᱥ ᱛᱤᱥ ᱠᱞᱟᱥ ᱦᱩᱭᱩᱜ ᱠᱟᱱᱟ ᱦᱮᱸ ᱮᱱᱮᱡ ᱥᱮᱨᱮᱧ ᱜᱮ

ᱪᱮᱫ ᱪᱮᱫ ᱵᱟᱨ ᱠᱚᱨᱮᱫ ᱦᱩᱭᱩᱜ ᱠᱟᱱᱟ ᱪᱮᱫ ᱪᱮᱫ ᱵᱟᱨ ᱠᱚᱨᱮ ᱦᱩᱭᱩᱜ ᱠᱟᱱᱟ ᱟᱪᱪᱷᱟ ᱦᱮᱸ

ᱦᱮᱸ ᱦᱮᱸ ᱛᱟᱦᱚᱞᱮ ᱦᱮᱛᱚ ᱛᱟᱦᱚᱞᱮ ᱤᱭᱟᱹ ᱥᱳᱢ ᱵᱟᱨ ᱫᱚ ᱪᱮᱫ ᱦᱩᱭᱩᱜ ᱠᱟᱱᱟ ᱪᱮᱫ ᱮᱱᱮᱡ ᱥᱮ

ᱦᱳᱭ ᱦᱮᱸ ᱦᱮᱸ ᱦᱮᱸ ᱦᱮᱸ ᱢᱮᱱᱟᱜ ᱛᱤᱧᱟᱹ ᱜᱚᱝᱠᱮ ᱴᱷᱤᱠ ᱜᱮᱭᱟ ᱜᱚᱝᱠᱮ ᱫᱚᱦᱚᱭᱮᱫᱟᱹᱧ